ᱱᱩᱭ ᱥᱟᱶ ᱢᱤᱫᱴᱮᱱ ᱰᱟᱭᱵᱷᱟᱨ ᱧᱤᱫᱟᱹᱼᱧᱩᱛ ᱞᱮ ᱤᱫᱤᱭᱤᱭᱟᱹᱧ ᱡᱮ ᱩᱱᱤ ᱰᱟᱭᱵᱟᱨ ᱡᱟᱦᱟᱸᱥᱮᱫ ᱜᱮᱧ ᱤᱫᱤᱭᱮ ᱨᱮᱦᱚᱸ ᱟᱹᱰᱤ ᱩᱥᱟᱹᱨᱟ ᱜᱮ ᱪᱷᱩᱴᱟᱹᱜᱼᱟ ᱧᱤᱫᱟᱹ ᱧᱩᱛ ᱪᱟᱞᱟᱜᱼᱟᱭ ᱪᱟᱞᱟᱜ ᱟᱹᱞᱤᱧ ᱵᱟᱱᱟ ᱦᱚᱲ ᱥᱮ ᱜᱚᱲᱚ ᱥᱚᱯᱚᱲᱚ ᱦᱚᱸ ᱟᱹᱰᱤ ᱟᱸᱴ ᱜᱮ ᱮᱢᱚᱜᱼᱟ ᱥᱮ ᱡᱟᱦᱟᱸᱭ ᱠᱟᱛᱷᱟ ᱵᱟᱭ ᱜᱤᱰᱤ ᱛᱟᱠᱚᱣᱟ ᱥᱮ ᱥᱮ ᱡᱟᱦᱟᱱᱟᱜ ᱦᱚᱸ ᱵᱟᱭ ᱨᱚᱲ ᱜᱚᱫᱟ ᱤᱱᱟᱹ ᱢᱚᱫᱽᱫᱷᱮ ᱨᱮ ᱡᱮ ᱩᱥᱟᱹᱨᱟᱭ ᱢᱮᱱᱟ ᱡᱮ ᱫᱮᱞᱟ ᱥᱮ ᱦᱟᱱᱠᱟ ᱥᱮ ᱱᱚᱝᱠᱟ ᱩᱱᱤ ᱫᱚ ᱵᱟᱭ ᱨᱚᱲ ᱵᱟᱲᱟᱭᱟ ᱥᱮ ᱵᱷᱟᱲᱟ ᱦᱚᱸ ᱠᱚᱢᱟᱣ ᱜᱮ ᱦᱟᱛᱟᱣᱟ ᱡᱮ ᱩᱱᱤ ᱵᱷᱟᱲᱟ ᱠᱚᱢᱟᱣ ᱦᱟᱛᱟᱣ ᱚᱱᱟ ᱵᱟᱠᱷᱨᱟ ᱛᱮ ᱩᱱᱤ ᱫᱚ ᱟᱹᱰᱤ ᱵᱟᱛᱨᱟᱣ ᱜᱤᱛᱤᱧᱟᱭ ᱡᱮ ᱩᱱᱤ ᱪᱟᱞᱟᱜᱼᱟᱭ ᱦᱤᱡᱩᱜᱼᱟᱭ ᱠᱷᱮᱪ ᱠᱷᱮᱪ ᱠᱚ ᱵᱟᱭ ᱨᱚᱲ ᱵᱟᱲᱟᱭᱟ ᱚᱱᱟ ᱠᱷᱟᱹᱛᱤᱨ ᱛᱮ ᱩᱱᱤ ᱫᱚ ᱡᱟᱦᱟᱸᱥᱮᱫ ᱜᱮ ᱜᱚᱲᱚᱣᱟᱹᱧᱟᱹ ᱥᱮ ᱟᱡᱦᱩᱧ ᱜᱚᱲᱚᱣᱟᱭᱟ ᱤᱧᱮ ᱜᱚᱲᱚᱣᱟᱹᱧᱟᱹ ᱡᱮ ᱜᱟᱹᱰᱤ ᱵᱷᱟᱲᱟ ᱦᱚᱸ ᱟᱹᱰᱤ ᱟᱸᱴᱜᱤᱧ ᱵᱷᱟᱲᱟᱭ ᱛᱟᱭᱟ ᱥᱮ ᱯᱚᱭᱥᱟ ᱦᱚᱸ ᱠᱚᱢ ᱨᱮᱹᱴ ᱜᱮᱭ ᱦᱟᱛᱟᱣᱟ ᱚᱱᱟ ᱵᱟᱠᱷᱨᱟ ᱛᱮ ᱩᱱᱤ ᱫᱚ ᱟᱞᱮ ᱟᱞᱮ ᱠᱷᱚᱱ ᱫᱚ ᱟᱹᱰᱤ ᱯᱷᱮᱵᱽᱨᱤᱴ ᱜᱮᱭᱟᱭ ᱩᱱᱤ ᱵᱷᱟᱜᱮ ᱦᱚᱲ ᱠᱟᱱᱟᱭ ᱥᱮ ᱩᱱᱤᱭᱟᱜ ᱤᱭᱟᱹ ᱜᱮ ᱜᱟᱹᱰᱤ ᱜᱮᱞᱮ ᱵᱷᱟᱲᱟ ᱵᱟᱲᱟᱭ ᱛᱟᱭᱟ